ᱤᱧ ᱵᱷᱟᱨᱚᱛ ᱫᱤᱥᱚᱢ ᱨᱮᱱ ᱠᱤᱪᱷᱩ ᱧᱩᱛᱩᱢᱟᱱ ᱨᱟᱡᱟ ᱠᱚᱣᱟᱜ ᱧᱩᱛᱩᱢᱤᱧ ᱵᱟᱲᱟᱭᱟ ᱚᱱᱟ ᱠᱚ ᱢᱩᱫᱽᱨᱮ ᱢᱤᱫᱴᱟᱝ ᱥᱨᱮᱥᱴᱷᱚ ᱨᱟᱡᱟᱣᱟᱜ ᱧᱩᱛᱩᱢ ᱫᱚ ᱦᱩᱭᱩᱜ ᱠᱟᱱᱟ ᱚᱥᱳᱠ ᱚᱥᱳᱠ ᱫᱚ ᱢᱳᱨᱡᱚ ᱵᱚᱝᱥᱚ ᱨᱮᱱ ᱢᱤᱫ ᱥᱨᱮᱥᱴᱚ ᱨᱟᱡᱟᱭ ᱛᱟᱦᱮᱸ ᱠᱟᱱᱟ ᱱᱩᱭ ᱫᱚ ᱱᱟᱜᱟᱢ ᱨᱮᱱ ᱟᱹᱰᱤ ᱵᱚᱛᱚᱨᱟᱱ ᱟᱨ ᱦᱤᱝᱥᱟ ᱨᱟᱡᱟ ᱢᱮᱱᱛᱮᱠᱚ ᱩᱨᱩᱢᱮ ᱠᱟᱱᱟ ᱥᱟᱶᱛᱮ ᱚᱥᱳᱠ ᱫᱚ ᱵᱷᱟᱨᱚᱛ ᱫᱤᱥᱚᱢ ᱨᱮᱱ ᱢᱤᱫ ᱥᱨᱮᱥᱴᱚ ᱨᱟᱡᱟ ᱦᱚᱸ ᱠᱟᱱᱟᱭ ᱚᱥᱳᱠ ᱨᱟᱡᱟᱣᱟᱜ ᱯᱩᱨᱟᱹ ᱧᱩᱛᱩᱢ ᱫᱚ ᱚᱥᱳᱠ ᱢᱳᱨᱡᱚ ᱢᱳᱨᱡᱚ ᱵᱚᱝᱥᱚ ᱨᱮᱱ ᱛᱨᱤᱛᱭᱚ ᱨᱟᱡᱟ ᱠᱟᱱᱟᱭ ᱱᱩᱭᱟᱜ ᱡᱟᱱᱟᱢ ᱥᱟᱞ ᱠᱚᱫᱚ ᱵᱟᱝ ᱧᱟᱢ ᱟᱠᱟᱱᱟ ᱫᱩ ᱥᱚ ᱥᱟᱛᱟᱱᱳᱵᱽᱵᱳᱭ ᱠᱷᱨᱤᱥᱴᱚ ᱯᱩᱨᱵᱟᱵᱽᱫᱚ ᱠᱷᱚᱱ ᱫᱩ ᱥᱚ ᱛᱤᱭᱟᱛᱛᱳᱨ ᱠᱷᱨᱤᱥᱴᱚ ᱯᱩᱨᱵᱟᱵᱽᱫᱚ ᱦᱟᱹᱵᱤᱡ ᱟᱡ ᱨᱟᱡᱽ ᱯᱟᱴᱮ ᱪᱟᱞᱟᱣ ᱞᱮᱫᱟ ᱟᱡ ᱟᱯᱟᱛᱟᱜ ᱧᱩᱛᱩᱢ ᱫᱚ ᱵᱤᱱᱫᱩᱥᱟᱨ ᱟᱨ ᱮᱸᱜᱟᱛᱟᱜ ᱫᱚ ᱥᱩᱵᱷᱚᱫᱨᱟᱝᱜᱤ ᱱᱩᱭ ᱨᱮᱱ ᱛᱩᱨᱩᱭ ᱜᱚᱴᱟᱝ ᱦᱚᱯᱚᱱ ᱠᱚ ᱛᱟᱦᱮᱸ ᱠᱟᱱ ᱛᱟᱭᱟ ᱩᱱᱠᱩ ᱠᱚᱣᱟᱜ ᱧᱩᱛᱩᱢ ᱫᱚ ᱢᱚᱦᱤᱱᱫᱨᱟ ᱥᱚᱝᱜᱷᱚᱢᱤᱛᱟ ᱠᱩᱱᱟᱞᱟ ᱪᱟᱨᱩᱢᱚᱛᱤ ᱛᱤᱵᱚᱞᱟ ᱡᱟᱞᱩᱠᱟ ᱚᱥᱳᱠ ᱮᱨᱟ ᱟᱜ ᱧᱩᱛᱩᱢ ᱫᱚ ᱢᱚᱦᱟᱨᱟᱱᱤ ᱫᱮᱵᱤ ᱠᱟᱱᱟ ᱠᱚᱞᱤᱝᱜᱚ ᱞᱟᱹᱲᱦᱟᱹᱭ ᱛᱟᱭᱚᱢ ᱵᱳᱫᱽᱫᱷᱚ ᱫᱷᱚᱨᱢᱚᱭ ᱜᱨᱚᱦᱚᱱ ᱞᱮᱫᱟᱭ ᱚᱥᱳᱠᱟᱜ ᱨᱟᱡᱽ ᱥᱤᱢᱟᱹ ᱫᱚ ᱜᱚᱴᱟ ᱵᱷᱟᱨᱚᱛ ᱥᱟᱶᱛᱮ ᱯᱟᱠᱤᱥᱛᱷᱟᱱ ᱟᱨ ᱪᱤᱱ ᱫᱤᱥᱳᱢ ᱨᱮᱭᱟᱜ ᱚᱨᱫᱷᱮᱠ ᱫᱷᱟᱹᱵᱤᱡ ᱛᱟᱦᱮᱸ ᱠᱟᱱᱟ ᱟᱹᱰᱤ ᱫᱟᱲᱮᱭᱟᱱ ᱟᱨ ᱢᱤᱫ ᱱᱤᱨᱢᱟᱭᱟ ᱨᱟᱡᱟ ᱛᱟᱦᱮᱸ ᱠᱟᱱᱟᱭ ᱨᱟᱡᱽ ᱯᱟᱴ ᱵᱟᱹᱲ ᱞᱟᱹᱜᱤᱫ ᱪᱮᱫᱦᱚᱸ ᱵᱟᱭ ᱪᱤᱱᱛᱟᱹᱭ ᱛᱟᱦᱮᱸᱫ ᱡᱟᱦᱟᱸᱭ ᱦᱚᱲ ᱜᱚᱡ ᱠᱟᱛᱮᱫ ᱜᱮ ᱦᱩᱭᱮᱱ ᱡᱟᱦᱟᱸ ᱫᱚ ᱠᱚᱞᱤᱝᱜᱚ ᱞᱟᱹᱲᱦᱟᱹᱭ ᱨᱮᱵᱚᱱ ᱧᱮᱞ ᱟᱠᱟᱫᱟ ᱚᱥᱳᱠ ᱫᱚ ᱫᱩᱥᱳ ᱵᱚᱛᱛᱨᱤᱥ ᱵᱤ ᱥᱤ ᱨᱮ ᱵᱚᱸᱜᱟ ᱛᱟᱞᱟ ᱞᱮᱱᱟᱭ ᱵᱷᱟᱨᱚᱛ ᱨᱮᱭᱟᱜ ᱱᱟᱜᱟᱢ ᱤᱫᱤ ᱠᱟᱛᱮᱫ ᱤᱧ ᱡᱟᱦᱟᱸ ᱠᱚ ᱢᱳᱦᱤᱛ ᱤᱧᱟᱭ ᱚᱱᱟ ᱠᱚᱫᱚ ᱦᱩᱭᱩᱜ ᱠᱟᱱᱟ ᱵᱷᱟᱨᱚᱛ ᱨᱮ ᱟᱭᱢᱟ ᱜᱚᱴᱟᱝ ᱨᱟᱡᱟ ᱠᱚ ᱥᱟᱥᱚᱱ ᱥᱮ ᱨᱟᱡᱽᱼᱟᱹᱨᱤ ᱠᱚ ᱪᱟᱞᱟᱣ ᱞᱮᱫᱟ ᱚᱱᱟ ᱠᱚ ᱨᱟᱡᱽᱼᱟᱹᱨᱤ ᱨᱮ ᱨᱟᱡᱟ ᱠᱚᱣᱟᱜ ᱡᱟᱦᱟᱸ ᱥᱟᱥᱚᱱ ᱵᱮᱵᱚᱥᱛᱷᱟ ᱛᱟᱦᱮᱸ ᱠᱟᱱᱟ ᱨᱟᱡᱟ ᱠᱚ ᱡᱟᱦᱟᱸ ᱨᱟᱡᱽᱡᱚ ᱥᱮ ᱨᱟᱡᱽᱡᱚ ᱵᱤᱥᱛᱟᱨ ᱞᱟᱹᱜᱤᱫ ᱛᱮ ᱡᱟᱦᱟᱸ ᱞᱟᱹᱲᱦᱟᱹᱭ ᱠᱚ ᱪᱟᱞᱟᱣ ᱛᱟᱦᱮᱸᱫ ᱚᱱᱟ ᱫᱚ ᱦᱟᱹᱛᱤ ᱥᱟᱫᱚᱢ ᱥᱮ ᱥᱟᱫᱚᱢ ᱜᱟᱹᱲᱤ ᱟᱛᱮᱫ ᱞᱟᱹᱲᱦᱟᱹᱭ ᱛᱟᱦᱮᱸᱫ ᱠᱚ ᱱᱩᱠᱩ ᱥᱮᱱᱟᱯᱚᱛᱤ ᱠᱚ ᱨᱟᱡᱽᱡᱚ ᱫᱚᱠᱷᱚᱞ ᱞᱟᱹᱜᱤᱫ ᱛᱮ ᱵᱚᱞᱞᱟᱢ ᱛᱟᱲᱣᱟᱨᱤ ᱱᱚᱣᱟ ᱠᱚ ᱟᱛᱮᱫ ᱠᱚ ᱞᱟᱹᱲᱦᱟᱹᱭ ᱛᱟᱦᱮᱸᱫ ᱟᱨ ᱱᱩᱠᱩ ᱥᱮᱱᱟᱯᱚᱛᱤ ᱠᱚ ᱨᱟᱡᱟᱣᱟᱜ ᱠᱟᱛᱷᱟ ᱢᱚᱛᱚ ᱟᱹᱰᱤ ᱡᱩᱢᱤᱫ ᱠᱟᱛᱮᱫ ᱡᱟᱦᱟᱸ ᱨᱟᱡᱽᱡᱚ ᱥᱮ ᱨᱟᱡᱽᱡᱚ ᱠᱚ ᱫᱚᱠᱷᱚᱞ ᱞᱟᱹᱜᱤᱫ ᱠᱚ ᱞᱟᱹᱲᱦᱟᱹᱭ ᱞᱮᱫᱟ ᱚᱱᱟ ᱠᱚᱜᱮ ᱤᱧᱮ ᱢᱳᱦᱤᱛ ᱞᱤᱫᱤᱧᱟ